ᱦᱮᱞᱳ ᱤᱧ ᱫᱚ ᱠᱟᱥᱤᱯᱩᱨ ᱨᱮ ᱢᱤᱱᱟᱹᱧᱟ ᱦᱚᱸᱜᱼᱚᱭ ᱠᱟᱥᱤᱯᱩᱨ ᱨᱮᱜᱮ ᱟᱹᱰᱤ ᱟᱹᱭᱩᱯ ᱮᱱᱟ ᱟᱹᱭᱩᱯ ᱮᱱᱟ ᱱᱤᱛᱳᱜ ᱫᱚ ᱦᱚᱸᱜᱼᱚᱭ ᱪᱷᱚ ᱴᱟ ᱥᱟᱛ ᱴᱟ ᱵᱟᱡᱟᱣ ᱮᱱᱟ ᱟᱨ ᱟᱹᱭᱩᱯ ᱦᱚᱸ ᱟᱹᱭᱩᱯ ᱮᱱᱟ ᱟᱨ ᱚᱲᱟᱜ ᱪᱟᱞᱟᱣ ᱞᱟᱜᱟᱣᱤᱧᱟᱹ ᱜᱟᱯᱟ ᱠᱷᱚᱱ ᱠᱟᱹᱢᱤ ᱢᱮᱱᱟᱜ ᱛᱚᱧᱟᱹ ᱪᱟᱞᱟᱜ ᱜᱮ ᱞᱟᱜᱟᱣᱤᱧᱟᱹ ᱟᱫᱚ ᱚᱱᱟᱛᱤᱧ ᱢᱮᱛᱟᱢ ᱠᱟᱱᱟ ᱤᱭᱟᱹ ᱜᱟᱹᱰᱤ ᱢᱮᱱᱟᱜ ᱛᱟᱢ ᱠᱷᱟᱱ ᱜᱟᱹᱰᱤ ᱵᱷᱟᱲᱟ ᱡᱟᱦᱟᱸ ᱛᱤᱱᱟᱹᱜ ᱜᱮᱢ ᱦᱟᱛᱟᱣ ᱜᱟᱯᱟᱧ ᱮᱢᱟᱢᱟ ᱠᱟᱹᱣᱰᱤ ᱠᱚᱫᱚ ᱤᱭᱟᱹ ᱤᱭᱟᱹ ᱟᱹᱜᱩᱭ ᱢᱮ ᱜᱟᱹᱰᱤ ᱡᱟᱦᱟᱸᱞᱮᱠᱟᱛᱮ ᱚᱲᱟᱜ ᱯᱳᱶᱪᱷᱟᱣ ᱠᱟᱹᱧ ᱢᱮ ᱚᱲᱟᱜ ᱯᱳᱶᱪᱷᱟᱣ ᱠᱟᱹᱧ ᱢᱮ ᱚᱲᱟᱜ ᱯᱳᱶᱪᱷᱟᱣ ᱠᱟᱛᱮ ᱡᱟᱦᱟᱸᱛᱤᱱᱟᱹᱜ ᱠᱟᱹᱣᱰᱤᱢ ᱢᱮᱱᱟ ᱤᱱᱟᱹᱜ ᱜᱤᱧ ᱮᱢᱟᱢᱟ ᱟᱨ ᱜᱟᱹᱰᱤ ᱚᱲᱟᱜ ᱮᱢ ᱟᱹᱜᱩ ᱠᱤᱫᱤᱧᱟ ᱴᱷᱤᱠᱜᱮᱭᱟ ᱤᱭᱟᱹ ᱚᱲᱟᱜ ᱟᱹᱜᱩ ᱠᱟᱛᱮ ᱟᱹᱜᱩ ᱦᱚᱴᱚ ᱠᱟᱹᱫᱤᱧᱟᱢ ᱥᱮᱴᱮᱨ ᱦᱚᱴᱚ ᱠᱟᱹᱫᱤᱧᱟᱢ ᱴᱷᱤᱠ ᱜᱮᱭᱟ ᱚᱱᱟ ᱦᱚᱛᱮᱫ ᱛᱮ ᱟᱢ ᱠᱟᱹᱣᱰᱤᱧ ᱮᱢᱟᱢ ᱠᱟᱱᱟ ᱚᱱᱟ ᱦᱚᱛᱮᱫ ᱛᱮ ᱟᱭᱢᱟ ᱟᱭᱢᱟ ᱟᱭᱢᱟ ᱥᱟᱨᱦᱟᱣ ᱟᱢ ᱫᱚ